ᱦᱮᱸ ᱞᱚᱠᱷᱚᱱ ᱵᱟᱹᱵᱩ ᱟᱪᱪᱷᱟ ᱢᱤᱫᱴᱤᱡ ᱠᱟᱛᱷᱟ ᱵᱟᱰᱟᱭ ᱥᱟᱱᱟᱭᱮᱛᱞᱤᱧᱟᱹ ᱟᱹᱵᱤᱱ ᱴᱷᱮᱱ ᱠᱷᱚᱱ ᱠᱟᱛᱷᱟ ᱫᱚ ᱱᱚᱣᱟ ᱜᱮ ᱟᱪᱪᱷᱟ ᱟᱯᱮ ᱚᱱᱟ ᱠᱚᱨᱮᱜ ᱥᱟᱶᱟᱨ ᱵᱮᱵᱚᱥᱛᱷᱟ ᱚᱱᱟ ᱥᱟᱥᱛᱷᱚ ᱥᱮᱵᱟ ᱠᱷᱟᱹᱛᱤᱨ ᱥᱚᱨᱠᱟᱨ ᱯᱟᱥᱴᱟ ᱠᱷᱚᱱ ᱠᱤᱪᱷᱩ ᱢᱮᱱᱟᱜᱼᱟ ᱥᱮ ᱵᱟᱝᱟ ᱚᱻ ᱰᱟᱠᱛᱚᱨ ᱠᱷᱟᱱᱟ ᱢᱮᱱᱟᱜᱼᱟ ᱥᱩᱨ ᱨᱮᱜᱮ ᱟᱨ ᱢᱮᱱᱠᱷᱟᱱ ᱟᱫᱚ ᱚᱥᱩᱵᱤᱫᱟ ᱵᱮᱲᱟ ᱠᱚᱨᱮᱜ ᱜᱟᱹᱰᱤ ᱠᱚ ᱥᱚᱨᱠᱟᱨ ᱯᱟᱥᱴᱟ ᱠᱷᱚᱱᱟᱜ ᱵᱮᱵᱚᱥᱛᱷᱟ ᱢᱮᱱᱟᱜᱼᱟ

ᱟᱨ ᱨᱟᱱ ᱢᱩᱨᱜᱟᱹᱱ ᱠᱚᱫᱚ ᱠᱤᱨᱤᱧ ᱯᱟᱲᱟᱜ ᱠᱟᱱᱟ ᱥᱮ ᱱᱚᱝᱠᱟ ᱥᱚᱨᱠᱟᱨ ᱯᱟᱥᱴᱟ ᱠᱷᱚᱱᱟᱜᱮ ᱯᱷᱤᱨᱤ ᱛᱮᱯᱮ ᱧᱟᱢᱮᱜᱼᱟ ᱦᱳᱭ ᱢᱟᱱᱮ ᱯᱷᱤᱨᱤ ᱛᱮᱦᱚᱸ ᱧᱟᱢᱚᱜ ᱠᱟᱱ ᱜᱮᱭᱟ ᱱᱚᱝᱠᱟ ᱤᱭᱟᱹ ᱠᱷᱟᱱ ᱫᱚ ᱠᱤᱨᱤᱧ ᱦᱚᱸ ᱠᱤᱨᱤᱧ ᱜᱮᱭᱟ ᱯᱮ ᱦᱳᱭ ᱟᱨ ᱡᱟᱦᱟᱸ ᱱᱚᱝᱠᱟ ᱫᱷᱚᱨᱟ ᱡᱟᱠ ᱥᱮᱬᱟ ᱫᱷᱟᱨᱟ ᱚᱥᱩᱵᱤᱫᱟ ᱱᱚᱝᱠᱟ ᱚᱯᱟᱨᱮᱥᱚᱱ ᱠᱮᱥ ᱠᱚ ᱚᱱᱟ ᱠᱚ ᱚᱱᱟ ᱰᱟᱠᱛᱚᱨ ᱠᱷᱟᱱᱟ ᱨᱮ ᱦᱩᱭᱩᱜ ᱠᱟᱱᱟ ᱪᱮ ᱵᱟᱝ ᱦᱳᱭ ᱦᱳᱭ ᱤᱱᱟᱹ ᱛᱤᱱᱟᱹᱜ ᱠᱤᱞᱳᱢᱤᱴᱟᱨ ᱜᱟᱱ ᱦᱩᱭᱩᱜᱼᱟ ᱦᱮᱸ ᱮᱱᱠᱷᱟᱱ ᱚᱱᱟ ᱦᱮᱸ ᱥᱩᱨ ᱫᱷᱟᱨᱟ ᱜᱮᱭᱟ ᱤᱱᱠᱟᱹ ᱵᱟᱨᱳ ᱛᱮᱨᱳ ᱠᱤᱞᱳᱢᱤᱴᱟᱨ ᱜᱟᱱ ᱟᱨ ᱚᱱᱠᱟ ᱢᱟᱱᱮ ᱧᱩᱛ ᱧᱤᱫᱟᱹ ᱡᱟᱦᱟᱱᱟᱜ ᱠᱚ ᱪᱟᱞᱟᱜ ᱠᱚ ᱜᱟᱹᱰᱤ ᱠᱚ ᱚᱱᱠᱟ ᱚᱥᱩᱵᱤᱫᱟ ᱜᱮᱭᱟ ᱦᱚᱨ ᱠᱚ ᱦᱳᱭ ᱟᱪᱪᱷᱟ ᱩᱱᱠᱩ ᱡᱟᱦᱟᱸᱭ ᱥᱟᱶᱟᱨ ᱥᱮᱵᱟ ᱵᱟᱠᱷᱨᱟ ᱠᱟᱹᱢᱤᱭᱟ ᱠᱚ ᱢᱮᱱᱟᱜ ᱡᱟᱦᱟᱸ ᱢᱮᱱᱟᱜ ᱠᱚᱣᱟ ᱪᱮ ᱵᱟᱝᱟ ᱥᱮᱵᱟ ᱵᱟᱠᱷᱨᱟ ᱥᱟᱥᱛᱷᱚ ᱥᱮᱵᱟ ᱡᱟᱦᱟ ᱱᱟᱦᱟᱜ ᱰᱟᱠᱛᱚᱨ ᱠᱚ ᱵᱟᱝᱠᱷᱟᱱ ᱱᱟᱨᱥ ᱠᱚ ᱚᱱᱠᱟ ᱞᱮᱠᱟ ᱢᱟᱱᱮ ᱢᱮᱱᱟᱜ ᱠᱚᱣᱟ ᱪᱮ ᱵᱟᱝ ᱦᱳᱭ ᱡᱚᱛᱚ ᱤᱭᱟᱹ ᱨᱮᱱ ᱜᱮ ᱦᱳᱭ ᱢᱮᱰᱤᱥᱤᱱ ᱠᱚ ᱪᱮ ᱱᱚᱝᱠᱟ ᱥᱟᱨᱡᱟᱨᱤ ᱠᱚ ᱜᱟᱭᱱᱤᱠ ᱠᱚ ᱡᱚᱛᱚ ᱤᱭᱟᱹ ᱨᱮᱜᱮ ᱢᱮᱱᱟᱜ ᱠᱚᱣᱟ ᱰᱟᱠᱛᱚᱨ ᱟᱪᱪᱷᱟ ᱦᱳᱭ ᱟᱫᱚ ᱚᱱᱟ ᱠᱟᱛᱷᱟ ᱠᱚᱜᱮ ᱵᱟᱲᱟᱭ ᱥᱟᱱᱟᱧ ᱠᱟᱱᱟ ᱟᱹᱵᱤᱱ ᱴᱷᱮᱱ ᱠᱷᱚᱱ ᱦᱳᱭ ᱚᱱᱠᱟ ᱦᱳᱭ ᱪᱮᱫ ᱠᱚ ᱡᱩᱫᱤ ᱚᱱᱠᱟ ᱥᱚᱨᱠᱟᱨ ᱯᱟᱥᱴᱟ ᱨᱮᱭᱟᱜ ᱥᱮᱵᱟ ᱠᱚ ᱡᱩᱫᱤ ᱵᱟᱯᱮ ᱧᱟᱢ ᱫᱟᱲᱮᱭᱟᱜ ᱠᱟᱱᱟ ᱮᱱᱠᱷᱟᱱ ᱫᱚ ᱟᱹᱞᱤᱧ ᱥᱟᱞᱟᱜ ᱡᱳᱜᱟᱡᱳᱜᱽ ᱯᱮ ᱦᱳᱭ ᱴᱷᱤᱠᱟ